ᱮᱴᱟᱜ ᱞᱟᱠᱪᱟᱨ ᱟᱨ ᱮᱱᱮᱡ ᱨᱮᱭᱟᱜ ᱵᱟᱹᱲᱛᱤ ᱮᱠᱥᱯᱳᱡᱟᱨ ᱟᱞᱮᱭᱟᱜ ᱟᱹᱛᱩ ᱴᱚᱞᱟ ᱨᱮ ᱥᱮ ᱟᱵᱚ ᱥᱟᱱᱟᱢ ᱠᱚᱣᱟᱜ ᱟᱹᱛᱩ ᱴᱚᱞᱟ ᱨᱮᱭᱟᱜ ᱥᱮᱨᱣᱟ ᱟᱱᱟᱜ ᱮᱱᱮᱡ ᱠᱳᱭ ᱮᱥᱮᱨᱟᱠᱟᱫᱟ ᱱᱚᱣᱟᱫᱚ ᱱᱚᱝᱠᱟ ᱞᱮᱠᱟᱭ ᱮᱥᱮᱨᱟᱠᱟᱫᱟ ᱡᱮᱞᱮᱠᱟ ᱵᱚᱱ ᱧᱮᱞ ᱠᱮᱭᱟ ᱮᱴᱟᱜ ᱥᱚᱢᱟᱡᱽ

ᱟᱹᱨᱤᱪᱟᱹᱞᱤ ᱮᱱᱮᱡ ᱥᱮᱨᱮᱧ ᱡᱚᱛᱚ ᱟᱵᱚᱣᱟᱜ ᱥᱚᱢᱟᱡᱽ ᱨᱮ ᱵᱟᱹᱲᱛᱤ ᱠᱟᱭᱛᱮ ᱚᱱᱟ ᱨᱮᱭᱟᱜ ᱮᱥᱮᱨ ᱧᱮᱞ ᱧᱟᱢᱚᱜ ᱠᱟᱱᱟ ᱡᱮᱞᱮᱠᱟ ᱵᱟᱯᱞᱟ ᱮᱢᱟᱱ ᱠᱚᱨᱮ ᱟᱵᱚᱣᱟᱜ ᱮᱱᱮᱡ ᱥᱮᱨᱮᱧ ᱵᱟᱫᱽ ᱠᱟᱛᱮᱫ ᱰᱤᱡᱮ ᱠᱚᱛᱮ ᱱᱟᱦᱟᱜ ᱫᱚ ᱱᱟᱦᱟᱸᱜ ᱱᱟᱦᱟᱜ ᱡᱩᱜᱽ ᱫᱚ ᱰᱤᱡᱮ ᱟᱲᱟᱜ ᱠᱟᱛᱮᱫ ᱠᱚ ᱮᱱᱮᱡ ᱥᱮᱨᱮᱧ ᱡᱚᱝ ᱠᱟᱱᱟ ᱟᱫᱚ ᱱᱚᱜᱼᱚ ᱱᱚᱣᱟ ᱠᱚᱜᱮ ᱟᱹᱛᱩ ᱴᱚᱞᱟ ᱨᱮᱭᱟᱜ ᱥᱮᱨᱣᱟ ᱟᱱᱟᱜ ᱮᱱᱮᱡ ᱥᱮᱨᱮᱧ ᱠᱚᱭ ᱮᱥᱮᱨᱟᱠᱟᱫᱟ